ᱡᱟᱣᱫᱤᱱ ᱫᱚ ᱦᱟᱹᱠᱩ ᱥᱟᱵ ᱞᱟᱹᱜᱤᱫ ᱟᱵᱚ ᱦᱚᱲ ᱠᱚ ᱡᱟᱞᱟᱢ ᱡᱷᱤᱢᱨᱤ ᱴᱚᱨᱚᱰᱟᱝ ᱟᱨ ᱯᱟᱴᱟ ᱠᱚᱛᱮ ᱦᱟᱹᱠᱩ ᱵᱚᱱ ᱥᱟᱵᱮᱫ ᱠᱚ ᱛᱟᱦᱮᱱᱟ ᱟᱨ ᱱᱤᱛᱳᱜ ᱫᱚ ᱫᱟᱜ ᱵᱟᱝ ᱡᱟᱲᱤ ᱤᱫᱤᱛᱮ ᱟᱦᱟᱨ ᱯᱩᱠᱷᱨᱤ ᱜᱟᱰᱟ ᱢᱩᱰᱩ ᱦᱚᱸ ᱵᱟᱭ ᱯᱮᱨᱮᱡᱚᱜ ᱠᱟᱱᱟ ᱟᱨ ᱚᱱᱟ ᱤᱫᱤᱛᱮ ᱦᱟᱹᱠᱩ ᱠᱚᱦᱚᱸ ᱠᱚ ᱪᱟᱵᱟ ᱤᱫᱤᱭᱮᱱᱟ ᱟᱨ ᱚᱱᱟ ᱤᱫᱤ ᱛᱮᱜᱮ ᱱᱤᱛᱳᱜ ᱡᱟᱞᱟᱢ ᱡᱷᱤᱢᱨᱤ ᱥᱮ ᱴᱚᱨᱰᱟᱝ ᱠᱚᱦᱚᱸ ᱵᱟᱹᱭ ᱵᱟᱹᱭᱛᱮ ᱢᱩᱪᱟᱹᱫ ᱤᱫᱤᱜ ᱠᱟᱱᱟ ᱟᱨ ᱱᱤᱛᱳᱜ ᱚᱱᱟ ᱵᱟᱵᱚᱱ ᱵᱮᱵᱚᱦᱟᱨᱮᱜᱼᱟ ᱟᱹᱰᱤ ᱪᱤᱱᱛᱟᱹ ᱨᱮᱱᱟᱜ ᱠᱟᱛᱷᱟ ᱠᱟᱱᱟ ᱱᱚᱣᱟ ᱠᱚ ᱟᱵᱚ ᱨᱟᱠᱷᱟ ᱫᱚᱦᱚ ᱦᱩᱭᱩᱜᱼᱟ ᱟᱨ ᱦᱟᱹᱞᱤ ᱥᱮᱨᱢᱟ ᱞᱮᱠᱟ ᱜᱮ ᱧᱮᱞ ᱦᱩᱭᱩ ᱧᱮᱞ ᱤᱫᱤᱜ ᱠᱟᱱᱟ ᱠᱤ ᱢᱟᱲᱟᱝ ᱥᱮᱨᱢᱟ ᱦᱚᱸ ᱫᱟᱜ ᱫᱚ ᱵᱟᱭ ᱡᱟᱹᱲᱤᱭᱟᱠᱟᱫ ᱛᱮ ᱱᱤᱛᱳᱜ ᱫᱚ ᱡᱟᱜᱟ ᱡᱟᱜᱟ ᱟᱦᱟᱨ ᱯᱩᱠᱷᱨᱤ ᱥᱮ ᱰᱤᱵᱳᱨᱤᱝ ᱠᱚᱠᱚ ᱵᱮᱱᱟᱣᱟᱠᱚ ᱠᱟᱱᱟ ᱚᱱᱟᱛᱮ ᱫᱟᱜ ᱨᱮᱱᱟᱜ ᱦᱚᱸ ᱩᱱᱟᱹᱜ ᱱᱤᱛᱳᱜ ᱪᱤᱱᱛᱟᱹ ᱵᱟᱹᱱᱩᱜᱼᱟ ᱱᱤᱛᱳᱜ ᱫᱚ ᱢᱟᱲᱟᱝ ᱥᱮᱨᱢᱟ ᱠᱷᱚᱱ ᱟᱹᱰᱤᱜᱮ ᱵᱚᱫᱚᱞ ᱤᱫᱤᱭᱮᱱᱟ